ᱤᱧᱟᱹᱜ ᱤᱥᱤᱱ ᱚᱠᱛᱚᱨᱮ ᱤᱧ ᱡᱮᱢᱚᱱ ᱥᱚᱱᱛᱚᱨ ᱛᱟᱦᱮᱱ ᱦᱳᱭᱳᱜᱼᱟ ᱚᱱᱟ ᱫᱚ ᱦᱳᱭᱳᱜ ᱠᱟᱱᱟ ᱫᱟᱠᱟ ᱪᱚᱸᱫᱟ ᱠᱟᱛᱮᱫ ᱡᱚᱠᱷᱚᱱ ᱥᱮᱸᱜᱮᱞ ᱥᱮ ᱯᱟᱞᱟ ᱥᱟᱦᱟᱱ ᱤᱧ ᱨᱮᱧ ᱡᱳᱞᱼᱟ ᱛᱚᱠᱷᱚᱱ ᱚᱱᱟ ᱯᱟᱞᱟ ᱠᱚ ᱥᱮᱸᱜᱮᱞ ᱠᱷᱚᱱ ᱫᱚ ᱥᱟᱹᱜᱤᱧ ᱧᱚᱜ ᱨᱮ ᱫᱚᱦᱚ ᱦᱳᱭᱳᱜᱼᱟ ᱟᱨ ᱡᱮᱠᱷᱚᱱ ᱠᱟᱹᱴᱤᱡ ᱜᱤᱫᱽᱨᱟᱹ ᱢᱤᱫ ᱴᱮᱱ ᱦᱮᱡ ᱮᱱᱟ ᱚᱱᱟ ᱠᱚᱦᱚᱸ ᱟᱹᱰᱤ ᱥᱚᱱᱛᱚᱨ ᱨᱮ ᱛᱟᱦᱮᱱ ᱦᱳᱭᱳᱜᱼᱟ ᱤᱧ ᱡᱮᱢᱚᱱ ᱚᱥᱩᱵᱤᱫᱷᱟ ᱨᱤᱧ ᱯᱟᱲᱟᱣ ᱞᱮᱱᱟ ᱛᱚᱠᱷᱚᱱ ᱟᱞᱮ ᱚᱲᱟᱜ ᱨᱮᱱ ᱦᱚᱲ ᱠᱚ ᱨᱳᱦᱮᱫᱮᱜ ᱛᱟᱦᱮᱫᱼᱟ ᱪᱩᱞᱦᱟᱹ ᱡᱳᱞ ᱦᱚᱸ ᱵᱚᱛᱚᱨ ᱜᱤᱧ ᱛᱟᱦᱮᱸ ᱠᱟᱱᱟ ᱛᱚᱠᱷᱚᱱ ᱦᱚᱸ ᱛᱤ ᱠᱩᱧ ᱞᱚ ᱵᱟᱲᱟ ᱟᱠᱟᱱᱟ ᱚᱱᱟᱛᱮ ᱟᱨᱦᱚᱸ ᱥᱚᱱᱛᱚᱨ ᱨᱮ ᱛᱟᱦᱮᱸ ᱦᱳᱭᱳᱜᱼᱟ ᱟᱨ ᱡᱮᱢᱚᱱ ᱩᱛᱩ ᱵᱟᱝ ᱨᱮᱦᱚᱸ ᱚᱱᱱᱱᱚ ᱢᱚᱱᱚᱥᱠᱚᱢ ᱛᱟᱦᱮᱸᱱ ᱠᱷᱟᱱ ᱥᱩᱱᱩᱢ ᱯᱟᱹᱥᱤᱨ ᱟᱢ ᱠᱷᱟᱱ ᱚᱱᱟ ᱛᱮᱦᱚᱢ ᱞᱚᱜᱼᱟ ᱚᱱᱟᱜᱮ ᱠᱟᱛᱷᱟ ᱫᱚ